ᱦᱮᱸ ᱦᱮᱞᱳ ᱦᱮᱸ ᱤᱧ ᱪᱟᱹᱥᱤᱧ ᱢᱮᱱᱮᱜᱼᱟ ᱛᱮᱦᱮᱧ ᱜᱟᱯᱟ ᱡᱮᱢᱚᱱ ᱥᱮᱫᱟᱭ ᱪᱟᱞᱟᱱ ᱠᱟᱱ ᱛᱟᱞᱮᱭᱟ ᱪᱟᱥ ᱡᱟᱦᱟᱸ ᱱᱚᱜᱼᱚᱭ ᱡᱮᱢᱚᱱ ᱜᱟᱹᱪᱷᱤ ᱞᱮ ᱮᱨᱟ ᱫᱟᱜ ᱠᱮᱫᱟᱭ ᱱᱚᱜᱼᱚᱭ ᱫᱟᱜ ᱞᱮᱠᱷᱟ ᱜᱮ ᱜᱟᱹᱪᱷᱤ ᱞᱮ ᱮᱨᱟ ᱱᱟᱥᱮᱱᱟᱜ ᱛᱷᱚᱲᱟ ᱛᱚ ᱜᱟᱹᱪᱷᱤ ᱟᱯᱷᱚᱨ ᱠᱟᱛᱮᱫ ᱡᱮᱢᱚᱱ ᱛᱷᱚᱲᱟ ᱦᱳᱭᱳᱜᱼᱟ ᱯᱚᱫᱽᱨᱚ ᱠᱩᱲᱤ ᱫᱤᱱ ᱟᱨ ᱚᱱᱟ ᱛᱷᱚᱲᱟ ᱞᱟᱹᱴᱩ ᱧᱚᱜ ᱞᱮᱱᱠᱷᱟᱱ ᱜᱮ ᱟᱵᱟᱨ ᱚᱱᱟ ᱞᱮ ᱨᱚᱦᱚᱭᱟ ᱨᱚᱦᱚᱭ ᱞᱮᱠᱷᱟᱱ ᱜᱮ ᱟᱵᱟᱨ ᱛᱷᱲᱟ ᱠᱮᱴᱮᱡ ᱞᱮᱱᱠᱷᱟᱱ ᱜᱮᱞᱮ ᱦᱮᱬᱦᱮᱫᱟ ᱟᱨ ᱦᱮᱬᱦᱮᱫ ᱥᱟᱯᱷᱟ ᱠᱟᱛᱮᱫ ᱚᱱᱟ ᱜᱷᱟᱸᱥ ᱠᱚᱞᱮ ᱢᱟᱱᱮ ᱤᱱᱟᱹ ᱜᱷᱟᱸᱥ ᱠᱚᱞᱮ ᱦᱮᱬᱦᱮᱫ ᱥᱟᱯᱷᱟᱭᱟ ᱚᱱᱟ ᱦᱮᱬᱦᱮᱫ ᱦᱩᱭ ᱞᱮᱱᱠᱷᱟᱱ ᱜᱮ ᱚᱱᱠᱟ ᱚᱱᱠᱟ ᱜᱮᱞᱮᱜᱼᱟ ᱯᱚᱴᱮᱜᱼᱟ ᱵᱤᱞᱤᱜᱼᱟ ᱦᱮᱸ ᱟᱨ ᱵᱤᱞᱤ ᱞᱮᱱᱠᱷᱟᱱ ᱜᱮᱞᱮ ᱜᱮᱫᱟ ᱜᱮᱫ ᱠᱟᱛᱮᱫ ᱟᱵᱟᱨ ᱞᱮ ᱟᱸᱴᱤᱭᱟ ᱟᱸᱴᱤ ᱠᱟᱛᱮᱫ ᱟᱵᱟᱨ ᱚᱲᱟᱜ ᱞᱮ ᱥᱟᱜᱟᱲ ᱟᱹᱜᱩᱭᱟ ᱚᱲᱟᱜ ᱨᱮ ᱥᱟᱜᱟᱲ ᱟᱹᱜᱩ ᱠᱟᱛᱮᱫ ᱞᱮ ᱫᱟᱞᱟ ᱚᱱᱠᱟ ᱜᱮ ᱪᱟᱞᱟᱜ ᱠᱟᱱᱟ

ᱦᱮᱸ ᱦᱩᱭᱩᱜ ᱜᱮᱭᱟ ᱦᱩᱭᱩᱜ ᱜᱮᱭᱟ ᱛᱟᱦᱚᱞᱮ ᱞᱮ ᱧᱮᱞ ᱞᱟᱜᱟᱭᱟ ᱯᱚᱨᱮᱨ ᱵᱟᱨ ᱠᱷᱚᱱᱟᱜ ᱦᱮᱸ